ᱵᱷᱟᱨᱚᱛ ᱨᱮᱭᱟᱜ ᱥᱟᱶᱟᱨ ᱵᱮᱵᱚᱥᱛᱷᱟ ᱥᱮ ᱦᱮᱞᱛᱷ ᱥᱮ ᱥᱟᱥᱛᱷᱚ ᱨᱮᱱᱟᱜ ᱠᱟᱛᱷᱟ ᱞᱮᱠᱟᱛᱮᱫᱚ ᱱᱤᱛ ᱡᱟᱦᱟᱸ ᱚᱵᱚᱥᱛᱷᱟ ᱨᱮ ᱢᱮᱱᱟᱜᱼᱟ ᱟᱛᱳ ᱚᱲᱟᱜ ᱫᱤᱥᱚᱢ ᱠᱚᱫᱚ ᱩᱱᱟᱹᱜ ᱴᱷᱤᱠ ᱥᱟᱺᱦᱤᱡ ᱫᱚ ᱟᱹᱣᱨᱤ ᱵᱮᱵᱚᱥᱛᱷᱟᱜᱼᱟ ᱱᱚᱣᱟ ᱤᱫᱤ ᱠᱟᱛᱮ ᱫᱚ ᱵᱮᱵᱚᱥᱛᱷᱟ ᱦᱟᱛᱟᱣ ᱦᱩᱭᱩᱜ ᱠᱷᱟᱱ ᱟᱛᱳ ᱚᱲᱟᱜ ᱨᱮ ᱥᱮ ᱯᱚᱧᱪᱟᱭᱮᱛ ᱞᱮᱵᱮᱞ ᱠᱚᱨᱮ ᱚᱱᱟ ᱠᱚᱨᱮ ᱮᱢᱵᱩᱞᱮᱱᱥ ᱠᱚ ᱥᱮ ᱚᱱᱟ ᱠᱚᱨᱮ ᱥᱟᱥᱛᱷᱚ ᱪᱤᱠᱤᱛᱥᱟ ᱠᱮᱫᱨᱚ ᱚᱱᱟ ᱠᱚᱨᱮᱜ ᱵᱟᱹᱭᱥᱟᱹᱣ ᱦᱩᱭᱩᱜᱼᱟ ᱟᱨ ᱡᱟᱦᱟᱸᱭ ᱠᱚ ᱪᱤᱠᱤᱛᱥᱟ ᱵᱤᱫᱽᱫᱟᱹ ᱨᱮ ᱢᱮᱱᱟᱜ ᱠᱚᱣᱟ ᱩᱱᱠᱩ ᱟᱛᱳ ᱟᱛᱳ ᱫᱟᱬᱟ ᱠᱟᱛᱮ ᱡᱷᱚᱛᱚ ᱦᱚᱲᱠᱚ ᱧᱮᱞ ᱫᱟᱲᱮᱭᱟᱠᱚ ᱢᱟ ᱛᱟᱦᱚᱞᱮ ᱠᱷᱟᱱ ᱫᱚ ᱡᱟᱦᱟᱸ ᱦᱚᱲᱢᱚ ᱥᱟᱶᱟᱨ ᱤᱫᱚ ᱠᱟᱛᱮ ᱡᱟᱦᱟᱸ ᱠᱟᱛᱷᱟ ᱚᱱᱟ ᱫᱚ ᱪᱤᱠᱟᱹᱲᱚᱜᱼᱟ ᱟᱨ ᱥᱟᱱᱟᱢ ᱟᱛᱳ ᱚᱲᱟᱜ ᱟᱛᱳ ᱫᱤᱥᱚᱢ ᱨᱮ ᱫᱟᱜ ᱥᱟᱨᱵᱷᱟᱨ ᱠᱚ ᱴᱷᱤᱠ ᱥᱟᱺᱦᱤᱡ ᱧᱟᱢ ᱞᱮᱱᱠᱷᱟᱱ ᱟᱞᱮ ᱡᱚᱛᱚᱠᱷᱚᱱ ᱚᱱᱟᱜᱮ ᱟᱛᱳ ᱫᱤᱥᱚᱢ ᱦᱤᱥᱟᱹᱵ ᱫᱚ ᱟᱨ ᱚᱱᱟ ᱥᱚᱢᱚᱥᱥᱟ ᱠᱚ ᱥᱩᱥᱟᱹᱨ ᱞᱮᱱᱠᱷᱟᱱ ᱜᱮ ᱥᱟᱶᱟᱨ ᱤᱫᱤ ᱠᱟᱛᱮ ᱴᱮᱠᱟᱣ ᱫᱟᱨᱟᱢ ᱫᱚ ᱟᱹᱰᱤ ᱴᱷᱤᱠᱚᱜ ᱟᱥᱮ ᱴᱷᱤᱠ ᱛᱟᱦᱮᱱᱟ ᱡᱮᱞᱮᱠᱟ ᱱᱩᱠᱩ ᱥᱤᱠᱲᱤᱡ ᱠᱚ ᱜᱮᱨ ᱵᱟᱠᱷᱨᱟ ᱛᱮ ᱥᱮ ᱥᱤᱠᱲᱤᱡ ᱨᱳᱜᱽ ᱡᱟᱦᱟᱸᱛᱮ ᱡᱷᱟᱨᱟᱜ ᱠᱟᱱ ᱚᱱᱟ ᱠᱚᱦᱚᱸ ᱢᱚᱥᱟᱨᱤ ᱠᱚ ᱮᱢᱟ ᱠᱚᱠᱷᱟᱱ ᱟᱛᱳ ᱚᱲᱟᱜ ᱨᱮ ᱛᱟᱦᱚᱞᱮ ᱠᱷᱟᱱ ᱫᱚ ᱚᱱᱟ ᱵᱟᱝ ᱪᱷᱟᱨᱟᱜᱼᱟ ᱟᱹᱰᱤ ᱞᱮᱠᱟᱱ ᱨᱳᱜᱽ ᱠᱚ ᱡᱮᱞᱮᱠᱟ ᱠᱳᱵᱷᱤᱰ ᱱᱟᱭᱤᱱᱴᱤᱱ ᱦᱮᱡᱽ ᱞᱮᱱᱟ ᱚᱱᱟ ᱦᱚᱸ ᱢᱚᱥᱟᱨᱤ ᱠᱚ ᱛᱮᱜᱮ ᱡᱚᱛᱚ ᱠᱚ ᱦᱟᱹᱨᱩᱵ ᱮᱥᱮᱫ ᱞᱮᱜᱼᱟ ᱟᱨ ᱞᱮᱜ ᱠᱚᱣᱟ ᱟᱫᱚ ᱵᱟᱠᱚ ᱪᱷᱟᱨᱟᱣ ᱦᱚᱪᱚ ᱠᱟᱫᱟ ᱱᱚᱣᱟ ᱫᱚ ᱢᱤᱫᱴᱤᱱ ᱡᱚᱛᱷᱟᱛ ᱯᱟᱱᱛᱷᱟ ᱠᱟᱱᱟ ᱡᱮ ᱨᱳᱜᱽ ᱦᱤᱡᱩᱜ ᱠᱟᱱ ᱫᱚ ᱴᱮᱸᱠᱟᱣ ᱫᱟᱨᱟᱢ ᱜᱮ ᱵᱮᱥᱼᱟ